ᱤᱧᱤᱧ ᱢᱚᱱᱮᱭᱟ ᱜᱤᱫᱽᱨᱟᱹ ᱠᱚ ᱥᱟᱱᱛᱟᱲᱤ ᱯᱟᱹᱨᱥᱤ ᱥᱮᱬᱟ ᱱᱤᱦᱟᱹᱛ ᱜᱮ ᱞᱟᱹᱠᱛᱤ ᱠᱟᱱᱟ ᱪᱮᱫᱟᱜ ᱥᱮ ᱜᱚ ᱛᱚᱣᱟ ᱨᱮᱱᱟᱜ ᱠᱩᱠᱷᱤ ᱠᱷᱚᱱ ᱡᱟᱦᱟᱸᱭ ᱜᱤᱫᱽᱨᱟᱹ ᱧᱩ ᱠᱟᱛᱮᱜ ᱮ ᱦᱟᱨᱟ ᱵᱩᱨᱩᱜᱼᱟᱭ ᱩᱱᱤ ᱜᱤᱫᱽᱨᱟᱹ ᱫᱚ ᱟᱹᱰᱤ ᱱᱤᱯᱷᱩᱴ ᱮᱵᱚᱝ ᱠᱮᱴᱮᱡ ᱥᱟᱺᱦᱤᱡ ᱮ ᱦᱟᱨᱟᱜᱼᱟ ᱮᱱᱠᱷᱟᱱ ᱰᱤᱵᱟᱹ ᱨᱮᱱᱟᱜ ᱛᱚᱣᱟ ᱡᱩᱫᱤ ᱧᱩᱭᱟ ᱛᱟᱦᱞᱮ ᱥᱮᱨᱚᱠᱚᱢ ᱠᱮᱴᱮᱡ ᱟᱨ ᱱᱤᱯᱷᱩᱴ ᱦᱚᱲᱢᱚ ᱟᱛᱮᱫ ᱫᱚ ᱵᱟᱭ ᱦᱟᱨᱟᱜᱼᱟ ᱚᱱᱠᱟᱜᱮ ᱡᱟᱱᱟᱢ ᱯᱟᱹᱨᱥᱤ ᱦᱚᱸ ᱡᱟᱱᱟᱢ ᱯᱟᱹᱨᱥᱤᱛᱮ ᱜᱤᱫᱽᱨᱟᱹ ᱥᱮᱪᱮᱫ ᱞᱮᱱᱠᱷᱟᱱ ᱜᱚ ᱛᱚᱣᱟᱨᱮ ᱪᱮᱜ ᱞᱮᱠᱟ ᱧᱩ ᱠᱟᱛᱮ ᱟᱭᱟᱜ ᱦᱚᱲᱢᱚ ᱮᱵᱚᱝ ᱡᱤᱣᱤ ᱟᱹᱰᱤ ᱱᱟᱯᱟᱭ ᱛᱟᱦᱮᱱ ᱛᱟᱭᱟ ᱚᱱᱠᱟᱜᱮ ᱡᱟᱱᱟᱢ ᱯᱟᱹᱨᱥᱤ ᱛᱮ ᱯᱟᱲᱦᱟᱣ ᱞᱮᱱᱠᱷᱟᱱ ᱟᱭᱟᱜ ᱡᱟᱦᱟᱸ ᱞᱟᱹᱠᱛᱤᱭᱟᱱ ᱥᱮ ᱟᱭᱟᱜ ᱡᱟᱦᱟᱸ ᱵᱟᱰᱟᱭᱟᱱ ᱚᱱᱟ ᱫᱚ ᱟᱹᱰᱤ ᱥᱚᱞᱦᱮ ᱛᱮᱜᱮ ᱟᱡ ᱮ ᱟᱸᱜᱚᱪ ᱫᱟᱲᱮᱭᱟᱜᱼᱟ ᱚᱱᱟᱠᱷᱟᱹᱛᱤᱨ ᱡᱟᱱᱟᱢ ᱯᱟᱹᱨᱥᱤᱛᱮ ᱥᱮᱪᱮᱫ ᱞᱮᱱᱠᱞᱷᱟᱱ ᱵᱟᱝᱞᱟ ᱵᱷᱟᱥᱟᱛᱮ ᱢᱤᱫᱴᱮᱡ ᱠᱟᱛᱷᱟ ᱢᱮᱱᱟᱜᱼᱟ ᱨᱚᱵᱤᱱᱫᱨᱚᱱᱟᱛᱷ ᱴᱷᱟᱹᱠᱩᱨᱟᱜ ᱢᱟᱛᱨᱤ ᱵᱷᱟᱥᱟ ᱢᱟᱛᱨᱤ ᱫᱩᱠᱫᱷᱚ ᱥᱚᱢᱟᱱ ᱚᱱᱟ ᱠᱷᱟᱹᱛᱤᱨ ᱱᱟᱯᱟᱭ ᱱᱟᱯᱟᱭ ᱥᱮ ᱟᱹᱰᱤ ᱜᱟᱠᱷᱩᱲᱟᱱ ᱜᱚᱢᱠᱮ ᱠᱚᱦᱚᱸ ᱱᱚᱣᱟ ᱠᱟᱛᱷᱟ ᱨᱚᱲ ᱠᱟᱫᱟ ᱠᱚ ᱥᱮ ᱟᱸᱡᱚᱢ ᱠᱟᱫᱟ ᱵᱚᱱ ᱡᱮ ᱡᱟᱱᱟᱢ ᱯᱟᱹᱨᱥᱤᱛᱮ ᱡᱟᱦᱟᱸᱭ ᱢᱟᱹᱱᱢᱤ ᱥᱮᱪᱮᱫᱚᱜᱼᱟ ᱩᱱᱤ ᱢᱟᱱᱢᱤᱭᱟᱜ ᱫᱚ ᱡᱤᱭᱚᱱ ᱫᱚ ᱢᱟᱨᱥᱟᱞ ᱰᱟᱦᱟᱨ ᱨᱮᱜᱮ ᱛᱟᱦᱮᱱᱟ ᱥᱟᱶᱛᱮ ᱟᱭᱟᱜ ᱥᱟᱢᱟᱡᱽ ᱦᱚᱸ ᱵᱟᱧᱪᱟᱜ ᱛᱟᱭᱟ ᱟᱨ ᱟᱡ ᱡᱟᱹᱛᱤ ᱞᱮᱠᱟ ᱛᱮᱦᱚᱸᱭ ᱵᱟᱧᱪᱟᱣ ᱫᱟᱲᱮᱜᱼᱟ ᱚᱱᱟ ᱠᱷᱟᱹᱛᱤᱨ ᱡᱟᱱᱟᱢ ᱯᱟᱹᱨᱥᱤᱛᱮ ᱡᱟᱦᱟᱱ ᱡᱟᱹᱛᱤ ᱨᱮᱱ ᱜᱮ ᱡᱟᱦᱟᱸᱭ ᱢᱟᱹᱱᱢᱤ ᱛᱟᱦᱮᱱ ᱟᱭᱟᱜ ᱜᱚ ᱟᱲᱟᱝ ᱥᱮ ᱟᱭᱳ ᱟᱲᱟᱝᱛᱮ ᱵᱟᱭ ᱥᱮᱪᱮᱫ ᱞᱮᱱᱠᱷᱟᱱ ᱟᱭᱟᱜ ᱡᱟᱦᱟᱸ ᱱᱟᱜᱟᱢ ᱚᱱᱟ ᱫᱚ ᱵᱟᱭ ᱴᱷᱤᱠᱟᱹ ᱫᱟᱲᱮᱭᱟᱜᱼᱟ ᱚᱱᱟ ᱠᱷᱟᱹᱛᱤᱨ ᱡᱟᱱᱟᱢ ᱯᱟᱹᱨᱥᱤᱛᱮ ᱯᱟᱲᱦᱟᱣ ᱫᱚ ᱱᱤᱦᱟᱹᱛ ᱜᱮ ᱞᱟᱹᱠᱛᱤ ᱠᱟᱱᱟ ᱚᱱᱟ ᱠᱷᱟᱹᱛᱤᱨ ᱥᱟᱱᱛᱟᱲ ᱠᱚ ᱢᱩᱫᱽᱨᱮ ᱡᱟᱦᱟᱸ ᱛᱤᱱᱟᱹᱜ ᱜᱮ ᱜᱤᱫᱽᱨᱟᱹ ᱠᱚ ᱯᱟᱲᱦᱟᱜ ᱠᱟᱱᱟ ᱠᱚ ᱩᱱᱠᱩ ᱵᱚᱱ ᱧᱮᱞ ᱠᱚᱣᱟ ᱮᱴᱟᱜ ᱯᱟᱹᱨᱥᱤ ᱠᱷᱚᱱ ᱟᱹᱰᱤ ᱞᱟᱦᱟᱱᱛᱤ ᱟᱨ ᱡᱟᱦᱟᱸ ᱱᱟᱢᱵᱟᱨ ᱠᱚᱦᱚᱸ ᱟᱹᱰᱤ ᱡᱟᱹᱥᱛᱤ ᱠᱚ ᱚᱱᱟ ᱠᱷᱟᱹᱛᱤᱨ ᱡᱟᱱᱟᱢ ᱯᱟᱹᱨᱥᱤᱛᱮ ᱡᱟᱦᱟᱸ ᱚᱠᱛᱚ ᱱᱟᱹᱯᱤᱛ ᱨᱮ ᱠᱩᱲᱟᱹᱭ ᱵᱚᱱ ᱧᱟᱢ ᱫᱟᱲᱮᱭᱟᱜᱼᱟ ᱥᱮ ᱦᱟᱢᱮᱴ ᱫᱟᱲᱮ ᱟᱵᱚᱱ ᱚᱱᱟ ᱫᱚ ᱮᱴᱟᱜ ᱯᱟᱹᱨᱥᱤ ᱛᱮᱫᱚ ᱵᱟᱵᱚᱱ ᱦᱟᱢᱮᱴ ᱫᱟᱲᱮᱜᱼᱟ ᱚᱱᱟ ᱠᱷᱟᱹᱛᱤᱨ ᱤᱧ ᱫᱚᱹᱧ ᱞᱟᱹᱭᱟ ᱡᱟᱱᱟᱢ ᱯᱟᱹᱨᱥᱤᱛᱮ ᱚᱞᱚᱜ ᱫᱚ ᱮᱠᱟᱞ ᱜᱮ ᱞᱟᱹᱠᱛᱤ ᱜᱮᱭᱟ